ᱦᱮᱞᱳ ᱦᱮᱞᱳ ᱟᱢ ᱚᱱᱟᱢᱤᱠᱟ ᱨᱮᱥᱴᱩᱨᱮᱱᱴ ᱠᱷᱚᱱᱮᱢ ᱞᱟᱹᱭ ᱮᱫᱼᱟ ᱥᱮ ᱤᱧ ᱱᱚᱰᱮ ᱨᱟᱡᱽᱱᱚᱜᱚᱨ ᱠᱷᱚᱱ ᱤᱧ ᱞᱟᱹᱭ ᱮᱫᱼᱟ ᱟᱞᱮ ᱱᱚᱛᱮ ᱦᱚᱭ ᱫᱟᱜ ᱠᱮᱫ ᱟᱭ ᱟᱹᱰᱤ ᱡᱳᱨ ᱜᱮ ᱚᱱᱟᱛᱮ ᱟᱞᱮ ᱞᱮ ᱜᱷᱟᱹᱲᱤᱠ ᱮᱱᱟ ᱟᱫᱚ ᱛᱤᱱᱟᱹᱜ ᱞᱮ ᱜᱷᱟᱹᱲᱤᱠᱚᱜ ᱠᱟᱱᱟ ᱡᱚᱢᱟᱜ ᱠᱚ ᱧᱟᱢᱚᱜ ᱜᱮᱭᱟ ᱛᱚ ᱟᱞᱮ ᱞᱟᱹᱜᱤᱫ ᱛᱮ ᱡᱚᱢᱟᱜ ᱡᱟᱦᱟᱸ ᱞᱮᱠᱟᱛᱮᱢ ᱵᱷᱮᱡᱟ ᱫᱟᱲᱮᱭᱟᱜᱼᱟ ᱡᱩᱫᱤ ᱵᱮᱵᱚᱥᱛᱷᱟ ᱢᱮᱱᱟᱜᱼᱟ ᱮᱱᱠᱷᱟᱱ ᱫᱚ ᱵᱷᱮᱡᱟ ᱠᱟᱜ ᱟᱢ ᱟᱨ ᱟᱞᱮ ᱱᱚᱰᱮ ᱢᱚᱬᱮ ᱛᱩᱨᱩᱭ ᱦᱚᱲ ᱢᱮᱱᱟᱜ ᱞᱮᱭᱟ ᱟᱨ ᱛᱤᱱᱟᱹᱜ ᱵᱤᱞ ᱦᱩᱭᱩᱜ ᱠᱟᱱᱟ ᱚᱱᱟᱫᱚ ᱥᱮᱱ ᱠᱟᱛᱮᱫ ᱞᱮ ᱮᱢᱟᱢᱟ ᱟᱨ ᱡᱩᱫᱤ ᱜᱮᱢ ᱟᱹᱜᱩ ᱦᱚᱴᱚ ᱠᱟᱜ ᱠᱟᱱᱟ ᱮᱱᱠᱷᱟᱱ ᱫᱚ ᱦᱮᱡ ᱠᱟᱛᱮᱫ ᱤᱫᱤ ᱢᱮ ᱟᱨ ᱡᱩᱫᱤ ᱵᱟᱢ ᱟᱹᱜᱩ ᱫᱟᱲᱮᱭᱟᱜ ᱠᱟᱱᱟ ᱮᱱᱠᱷᱟᱱ ᱞᱮᱴ ᱠᱟᱛᱮᱫ ᱨᱮᱦᱚᱸ ᱱᱟᱦᱟᱸᱜ ᱞᱮ ᱥᱮᱴᱮᱨᱚᱜᱼᱟ ᱟᱞᱮ ᱵᱟᱠᱷᱨᱟ ᱡᱚᱢ ᱠᱚᱢ ᱫᱚᱦᱚ ᱠᱟᱜᱼᱟ ᱦᱤᱥᱟᱹᱵ ᱠᱟᱛᱮᱫ ᱢᱚᱬᱮ ᱦᱚᱲᱟᱜ ᱦᱤᱥᱟᱹᱵ ᱠᱟᱛᱮᱫ ᱡᱟᱦᱟᱸ ᱜᱮ ᱦᱩᱭᱩᱜᱼᱟ ᱠᱟᱹᱣᱰᱤ ᱚᱱᱟᱞᱮ ᱮᱢᱟᱢᱟ ᱟᱨ ᱡᱚᱢ ᱫᱚ ᱡᱮᱢᱚᱱ ᱛᱮ ᱞᱟᱡ ᱯᱮᱨᱮᱡ ᱜᱮ ᱦᱩᱭᱩᱜ ᱢᱟ ᱟᱨ ᱟᱥᱚᱜ ᱟᱹᱧ ᱡᱩᱫᱤᱢ ᱵᱷᱮᱡᱟ ᱫᱟᱲᱮᱭᱟᱜᱼᱟ ᱮᱱᱠᱷᱟᱱ ᱫᱚ ᱟᱹᱰᱤᱜᱮ ᱱᱟᱯᱟᱭᱚᱜᱼᱟ ᱪᱤᱠᱟᱹᱛᱮ ᱟᱞᱮ ᱫᱚᱞᱮ ᱥᱟᱸᱜᱮ ᱜᱮᱭᱟ ᱜᱟᱹᱰᱤ ᱛᱤᱨᱮ ᱧᱟᱢᱚᱜᱼᱟ ᱵᱟᱭ ᱧᱟᱢᱚᱜᱼᱟ ᱮᱱᱠᱷᱟᱱ ᱫᱚ ᱠᱟᱹᱴᱤᱡ ᱢᱩᱥᱠᱤᱞ ᱧᱚᱜ ᱜᱮᱭᱟ ᱟᱨ ᱟᱢᱮᱢ ᱥᱮᱴᱮᱨ ᱫᱟᱲᱮᱭᱟᱜ ᱠᱷᱟᱱ ᱢᱟ ᱮᱠᱞᱟ ᱛᱮ ᱮᱱᱠᱷᱟᱱ ᱫᱚ ᱟᱹᱰᱤ ᱱᱟᱯᱟᱭ ᱠᱟᱛᱷᱟ ᱠᱟᱱᱟ